ᱥᱟᱱᱛᱟᱲᱤ ᱯᱟᱹᱨᱥᱤ ᱨᱮᱭᱟᱜ ᱩᱯᱚᱠᱚᱨᱚᱱ ᱫᱚ ᱡᱮᱢᱚᱱ ᱛᱩᱢᱫᱟᱜ ᱴᱟᱢᱟᱠ ᱛᱩᱢᱫᱟᱜ ᱴᱟᱢᱟᱠ ᱛᱮᱫᱚ ᱵᱚᱱ ᱮᱱᱮᱡ ᱥᱮᱨᱮᱧᱟ ᱚᱲᱟᱜ ᱨᱮ ᱛᱟᱦᱮᱱ ᱨᱮᱦᱚᱸ ᱡᱩᱫᱤ ᱠᱩᱞᱦᱤ ᱨᱮ ᱛᱩᱢᱫᱟᱜ ᱴᱟᱢᱟᱠ ᱨᱮᱭᱟᱜ ᱥᱟᱰᱮ ᱟᱸᱡᱚᱢᱚᱜᱼᱟ ᱚᱱᱟ ᱥᱟᱰᱮ ᱟᱸᱡᱚᱢ ᱛᱮ ᱮᱱᱮᱡ ᱥᱟᱱᱟ ᱵᱚᱱᱟ ᱚᱱᱠᱟ ᱡᱮᱢᱚᱱ ᱯᱟᱹᱧᱪᱤ ᱥᱟᱹᱲᱤ ᱯᱟᱹᱧᱪᱤ ᱫᱷᱩᱛᱤ ᱡᱮᱢᱚᱱ ᱯᱚᱨᱚᱵᱽ ᱠᱚᱨᱮ ᱵᱚᱱ ᱵᱟᱸᱫᱮᱭᱟ